ᱤᱧ ᱫᱚ ᱱᱟᱜᱟᱢ ᱫᱚ ᱱᱚᱣᱟ ᱜᱤᱧ ᱵᱟᱲᱟᱭ ᱛᱟᱦᱮᱸᱜᱼᱟ ᱡᱮ ᱟᱵᱚᱣᱟᱜ ᱱᱚᱣᱟ ᱥᱤᱧᱚᱛ ᱫᱤᱥᱚᱢ ᱫᱚ ᱯᱷᱩᱨᱜᱟᱹᱞ ᱫᱚ ᱵᱟᱝ ᱛᱟᱦᱮᱸ ᱠᱟᱱ ᱛᱟᱵᱳᱱᱟ ᱚᱱᱟ ᱫᱚ ᱤᱝᱨᱮᱡᱽ ᱠᱚᱠᱚ ᱨᱟᱡᱽ ᱠᱚ ᱪᱟᱞᱟᱣ ᱮᱫ ᱛᱟᱦᱮᱱᱟ ᱟᱨ ᱡᱚᱠᱷᱚᱱ ᱩᱱᱠᱩ ᱨᱟᱡᱽ ᱠᱚ ᱪᱟᱞᱟᱣᱮᱫ ᱛᱟᱦᱮᱱ ᱟᱵᱚ ᱫᱚ ᱩᱱᱠᱩᱣᱟᱜ ᱡᱟᱝᱜᱟ ᱞᱟᱛᱟᱨ ᱨᱮ ᱛᱟᱦᱮᱸ ᱦᱩᱭ ᱞᱮᱱ ᱛᱟᱵᱚᱱᱟ ᱥᱮ ᱡᱟᱦᱟᱸ ᱱᱟᱜ ᱜᱮᱠᱚ ᱚᱰᱟᱨ ᱟᱵᱳᱱᱟ ᱚᱱᱟᱜᱮ ᱠᱟ ᱢᱤᱭᱟᱱ ᱦᱩᱭᱩᱜ ᱛᱟᱵᱳᱱᱟ ᱟᱨ ᱡᱚᱫᱤ ᱵᱟᱵᱚᱱ ᱠᱟᱢᱤ ᱥᱮᱵᱚᱱ ᱵᱟᱝᱵᱚᱱ ᱟᱸᱡᱚᱢᱟ ᱛᱟᱦᱞᱮ ᱡᱤᱣᱤ ᱦᱚᱸ ᱪᱟᱞᱟᱜ ᱛᱟᱵᱳᱱ ᱛᱟᱦᱮᱸᱜ ᱱᱚᱣᱟ ᱠᱚ ᱴᱮᱠᱟᱣ ᱫᱟᱨᱟᱢ ᱞᱟᱹᱜᱤᱫᱛᱮ ᱥᱤᱫᱩ ᱠᱟᱱᱦᱩ ᱪᱟᱸᱫᱽ ᱵᱷᱟᱹᱭᱨᱳ ᱱᱚᱣᱟ ᱟᱵᱚ ᱥᱤᱧᱚᱛ ᱫᱤᱥᱚᱢ ᱞᱟᱜᱤᱫ ᱛᱮ ᱞᱟᱹᱲᱦᱟᱹᱭ ᱠᱚ ᱮᱛᱚᱦᱚᱵ ᱞᱮᱫᱟ ᱟᱨ ᱚᱱᱟ ᱞᱟᱹᱲᱦᱟᱹᱭ ᱨᱮᱠᱚ ᱡᱤᱛᱠᱟᱨ ᱦᱚ ᱸᱠᱚ ᱡᱤᱛᱠᱟᱹᱨ ᱞᱮᱱᱟ ᱡᱤᱛᱠᱟᱹᱨ ᱠᱟᱛᱮᱜ ᱤᱝᱨᱮᱡᱽ ᱠᱚ ᱱᱚᱣᱟ ᱥᱤᱧᱚᱛ ᱫᱤᱥᱚᱢ ᱠᱷᱚᱱᱟᱜ ᱠᱚ ᱞᱟᱜᱟ ᱥᱟᱺᱜᱤᱧ ᱠᱮᱜ ᱠᱚᱣᱟ ᱞᱟᱜᱟ ᱥᱟᱺᱜᱤᱧ ᱯᱚᱨᱮ ᱱᱚᱣᱟ ᱥᱤᱧᱚᱛ ᱫᱤᱥᱚᱢ ᱫᱚ ᱯᱷᱩᱨᱜᱟᱹᱞ ᱮᱱ ᱛᱟᱵᱳᱱᱟ ᱯᱷᱩᱨᱜᱟᱹᱞ ᱮᱱ ᱛᱟᱭᱚᱢ ᱟᱫᱚ ᱟᱵᱚ ᱦᱚᱲ ᱠᱚᱦᱚᱸ ᱵᱚᱱ ᱱᱤᱡᱮᱠᱟᱨ ᱢᱚᱛᱚ ᱛᱮᱵᱚᱱ ᱵᱚᱥᱚᱵᱟᱥ ᱫᱟᱲᱮᱭᱟᱜ ᱠᱟᱱ ᱛᱟᱦᱮᱸᱜ ᱱᱚᱣᱟᱜᱮ ᱱᱟᱜᱟᱢ ᱤᱫᱤ ᱠᱟᱛᱮᱜ ᱫᱩᱧ ᱵᱟᱲᱟᱭ ᱛᱟᱦᱮᱸᱜ ᱟᱨᱤᱧ ᱟᱸᱡᱚᱢ ᱟᱯᱮ ᱠᱟᱱ ᱛᱟᱦᱮᱸᱜ ᱟᱨ ᱱᱟᱜᱟᱢᱟᱱ ᱥᱮ ᱠᱟᱹᱦᱱᱤ ᱵᱟᱨᱮᱛᱮ ᱫᱚ ᱱᱚᱣᱟᱜᱤᱧ ᱞᱟᱹᱭᱟ ᱡᱮ ᱢᱤᱫᱴᱟᱝ ᱠᱟᱹᱦᱱᱤ ᱠᱟᱹᱦᱱᱤ ᱫᱚ ᱦᱩᱭᱩᱜ ᱠᱟᱱᱟ ᱦᱩᱰᱤᱧ ᱪᱮᱬᱮ ᱟᱨ ᱦᱟᱹᱛᱤ ᱩᱱᱤ ᱦᱩᱰᱤᱧ ᱪᱮᱬᱮ ᱧᱮᱞ ᱡᱚᱝᱛᱮ ᱟᱹᱰᱤ ᱜᱮᱭ ᱦᱩᱰᱤᱧᱟ ᱟᱨ ᱩᱱᱤ ᱦᱟᱹᱛᱤ ᱫᱚ ᱧᱮᱞ ᱡᱚᱝᱛᱮ ᱟᱹᱰᱤ ᱜᱮᱭ ᱢᱟᱨᱟᱝᱼᱟ ᱠᱤᱱᱛᱩ ᱢᱟᱨᱟᱝ ᱨᱮᱦᱚᱸᱭ ᱵᱩᱫᱽᱫᱷᱤ ᱫᱚ ᱩᱱᱟᱹᱜ ᱫᱚ ᱵᱟᱹᱱᱩᱜ ᱛᱟᱭᱟ ᱪᱮᱫᱟᱜ ᱥᱮ ᱵᱟᱝᱢᱟ ᱢᱤᱫ ᱫᱤᱱᱚᱜ ᱩᱱᱤ ᱦᱟᱹᱛᱤ ᱚᱱᱟ ᱦᱩᱰᱤᱧ ᱪᱮᱬᱮᱭᱟᱜ ᱫᱟᱨᱮ ᱵᱩᱴᱟᱹ ᱡᱟᱦᱟᱸ ᱨᱮ ᱦᱩᱰᱤᱧ ᱪᱮᱬᱮ ᱵᱟᱥ ᱞᱮᱜ ᱥᱮ ᱛᱩᱠᱟᱹ ᱞᱮᱜ ᱫᱚ ᱚᱸᱰᱮ ᱥᱮᱱ ᱠᱟᱛᱮᱜ ᱟᱡ ᱮ ᱜᱷᱟᱥᱟᱣᱚᱜ ᱛᱟᱦᱮᱱᱟ ᱢᱟᱱᱮ ᱵᱟᱵᱟᱫ ᱞᱮᱫᱮᱭᱟ ᱦᱚᱲᱢᱚ ᱚᱱᱟᱛᱮ ᱵᱟᱵᱟᱫ ᱪᱟᱵᱟ ᱦᱚᱪᱚ ᱞᱟᱹᱜᱤᱫ ᱮ ᱜᱷᱟᱥᱟᱣᱚᱜ ᱛᱟᱦᱮᱸᱜ ᱟᱨ ᱚᱱᱟ ᱜᱷᱟᱥᱟᱣ ᱛᱩᱞᱩᱡ ᱚᱱᱟ ᱫᱟᱨᱮ ᱨᱮ ᱛᱟᱦᱮᱸ ᱠᱟᱱ ᱦᱩᱰᱤᱧ ᱪᱮᱬᱮ ᱛᱩᱠᱟᱹ ᱠᱟᱛᱮᱜ ᱟᱨ ᱟᱡᱨᱮᱱ ᱜᱤᱫᱽᱨᱟᱹ ᱠᱚᱦᱚᱸ ᱠᱚ ᱛᱟᱦᱮᱸᱜ ᱠᱟᱱᱟ ᱛᱟᱦᱮᱸ ᱠᱟᱱᱛᱮ ᱜᱤᱫᱽᱨᱟᱹ ᱠᱚᱠᱚ ᱛᱟᱦᱮᱸ ᱞᱮᱱᱛᱮ ᱩᱱᱤ ᱦᱟᱹᱛᱤ ᱴᱷᱮᱱ ᱟᱹᱰᱤ ᱜᱮᱭ ᱱᱮᱦᱚᱨ ᱮᱱᱟ ᱱᱮᱦᱚᱨ ᱠᱟᱛᱮᱭ ᱢᱮᱛᱟᱭ ᱠᱟᱱᱟ ᱮ ᱦᱟᱹᱛᱤ ᱟᱢᱫᱚ ᱱᱚᱣᱟ ᱫᱟᱨᱮ ᱨᱮᱫᱚ ᱟᱞᱚᱢ ᱜᱟᱥᱟᱜᱼᱟ ᱪᱮᱫᱟᱜ ᱥᱮ ᱤᱧ ᱨᱮᱱ ᱦᱚᱯᱚᱱ ᱠᱚ ᱢᱮᱱᱟᱜ ᱠᱚᱣᱟ ᱟᱨ ᱟᱢᱮᱢ ᱜᱟᱥᱟᱜ ᱠᱟᱱᱛᱮ ᱱᱚᱣᱟ ᱫᱟᱨᱮ ᱟᱹᱰᱤ ᱡᱳᱨ ᱞᱟᱲᱟᱜ ᱠᱟᱱᱟ ᱱᱚᱣᱟ ᱫᱟᱨᱮ ᱞᱟᱲᱟᱣ ᱞᱮᱱᱠᱷᱟᱱ ᱤᱧ ᱨᱮᱱ ᱜᱤᱫᱽᱨᱟᱹ ᱠᱚ ᱧᱩᱨᱩ ᱜᱩᱡᱩᱜᱼᱟ ᱟᱫᱚ ᱚᱱᱟ ᱠᱚ ᱢᱮᱱᱠᱟᱛᱮᱜ ᱞᱟᱹᱭ ᱠᱮᱜ ᱠᱷᱟᱱᱮ ᱦᱟᱹᱛᱤ ᱮᱫᱽᱨᱮ ᱛᱮᱭ ᱞᱟᱹᱭ ᱜᱚᱫ ᱠᱮᱫᱟ ᱟᱢᱨᱮᱱ ᱜᱤᱫᱽᱨᱟᱹ ᱠᱚ ᱧᱩᱨ ᱜᱩᱡᱩᱜ ᱟᱨ ᱡᱟᱦᱟᱸᱜ ᱤᱧ ᱫᱚ ᱵᱟᱹᱧ ᱵᱟᱲᱟᱭᱟ ᱤᱧ ᱫᱚ ᱵᱟᱵᱟᱫ ᱠᱟᱫᱤᱧᱟ ᱫᱮᱭᱟ ᱚᱱᱟᱛᱤᱧ ᱜᱷᱟᱥᱟᱜ ᱠᱟᱱᱟ ᱟᱫᱚ ᱛᱟᱦᱚᱞᱮ ᱧᱮᱞᱮ ᱠᱟᱱᱟᱭ ᱜᱷᱟᱥᱟᱣ ᱛᱚ ᱵᱟᱭ ᱵᱚᱱᱫᱚᱜ ᱠᱟᱱᱟ ᱟᱫᱚᱭ ᱪᱤᱠᱤᱭᱟᱹ ᱩᱱᱤ ᱦᱩᱰᱤᱧ ᱪᱮᱬᱮ ᱟᱪᱠᱟ ᱜᱮ ᱠᱟᱹᱴᱤᱡ ᱵᱩᱫᱷᱤ ᱫᱤᱥᱟᱹ ᱦᱮᱡ ᱟᱫᱮᱭᱟ ᱢᱚᱱᱮᱨᱮ ᱟᱨ ᱞᱟᱹᱭ ᱩᱱᱤ ᱦᱟᱹᱛᱤᱭᱟᱜ ᱞᱩᱛᱩᱨ ᱨᱮ ᱟᱪᱠᱟ ᱜᱮᱭ ᱫᱟᱹᱲ ᱵᱚᱞᱚᱭᱮᱱᱟ ᱞᱩᱛᱩᱨ ᱨᱮ ᱫᱟᱹᱲ ᱵᱚᱞᱚ ᱠᱟᱛᱮᱜ ᱮ ᱯᱷᱟᱴᱟ ᱯᱷᱟᱴᱟ ᱠᱮᱫᱮᱭᱟ ᱟᱫᱚ ᱤᱱᱟᱹᱜ ᱠᱷᱟᱱᱜᱮ ᱩᱱᱤ ᱦᱟ ᱛᱤ ᱫᱚ ᱫᱚᱢᱮᱭ ᱦᱟ ᱥᱩ ᱠᱮᱫᱮᱭᱟ ᱞᱩᱛᱩᱨ ᱟᱨᱮ ᱢᱮᱛᱟᱭ ᱠᱟᱱᱟ ᱮ ᱦᱩᱰᱤᱧ ᱪᱮᱬᱮ ᱩᱰᱩᱠᱚᱜ ᱢᱮ ᱤᱧ ᱫᱚᱢᱮ ᱦᱟᱥᱩᱧ ᱠᱟᱱᱟ ᱞᱩᱛᱩᱨ ᱨᱮᱢ ᱯᱷᱟᱴᱟ ᱯᱷᱟᱴᱟᱧ ᱠᱟᱱᱟ ᱟᱫᱚ ᱩᱱᱤ ᱦᱩᱰᱤᱧ ᱪᱮᱬᱮᱭ ᱞᱟᱹᱭᱫᱟ ᱤᱧ ᱫᱚ ᱵᱟᱹᱧ ᱩᱰᱩᱠᱚᱜᱼᱟ ᱦᱟ ᱥᱩᱢᱮ ᱞᱩᱛᱩᱨ ᱟᱨ ᱡᱟᱦᱟᱸ ᱢᱮ ᱤᱧ ᱫᱚ ᱵᱟᱹᱧ ᱩᱰᱩᱠᱚᱜᱼᱟ ᱮᱱᱟᱝ ᱟᱢ ᱟᱹᱰᱤᱧ ᱱᱮᱦᱚᱨ ᱨᱟᱜ ᱢᱮ ᱛᱟᱦᱮᱸᱜ ᱡᱮ ᱟᱞᱚᱢ ᱜᱷᱟᱥᱟᱨᱚᱜᱼᱟ ᱤᱧ ᱨᱮᱱ ᱦᱚᱯᱚᱱ ᱠᱚ ᱧᱩᱨ ᱜᱩᱡᱩᱜᱼᱟ ᱠᱤᱱᱛᱩ ᱤᱧᱟᱹᱜ ᱨᱚᱲ ᱵᱟᱢ ᱦᱮᱛᱟᱣ ᱠᱟᱣᱫᱟ ᱤᱧ ᱫᱚ ᱵᱟᱹᱧ ᱵᱚᱱᱫᱚᱜ ᱜᱮᱭᱟ ᱟᱫᱚ ᱦᱟᱹᱛᱤ ᱦᱚᱸ ᱟᱹᱰᱤ ᱱᱮᱦᱚᱨ ᱥᱟᱞᱟᱜ ᱮ ᱞᱟᱹᱭ ᱠᱮᱫᱟ ᱤᱧ ᱟᱹᱰᱤ ᱢᱟᱨᱟᱝ ᱤᱧ ᱵᱷᱩᱞ ᱠᱟᱫᱟ ᱟᱢ ᱦᱩᱰᱤᱧ ᱦᱩᱰᱤᱧ ᱪᱮᱬᱮ ᱢᱚᱱᱮ ᱠᱟᱛᱮᱜ ᱟᱢ ᱪᱮᱛᱟᱱ ᱨᱮ ᱟᱹᱰᱤ ᱵᱟᱹᱲᱤᱡ ᱤᱧ ᱠᱟᱹᱢᱤ ᱠᱟᱫᱟ ᱟᱫᱚ ᱛᱤᱥᱦᱚᱸ ᱡᱤᱭᱚᱱᱨᱮ ᱱᱚᱝᱠᱟ ᱵᱟᱹᱲᱤᱡ ᱵᱟᱹᱧ ᱠᱟᱹᱢᱤᱭᱟ ᱢᱟ ᱩᱰᱩᱠᱚᱜ ᱢᱮ ᱛᱚᱵᱮ ᱟᱱᱟᱝ ᱜᱮ ᱩᱱᱤ ᱦᱩᱰᱤᱧ ᱪᱮᱬᱮ ᱩᱰᱩᱜ ᱮᱱᱟ ᱞᱩᱛᱩᱨ ᱠᱷᱚᱱ ᱟᱫᱚ ᱚᱱᱟ ᱠᱚᱜᱮ ᱠᱟᱹᱦᱱᱤ ᱛᱟᱞᱟᱛᱮ ᱱᱚᱣᱟ ᱠᱚᱜᱮ ᱵᱟᱲᱟᱭ ᱧᱟᱢᱚᱜᱼᱟ ᱡᱮ ᱟᱠᱟᱨ ᱥᱮ ᱟᱠᱨᱤᱛᱤᱨᱮ ᱦᱩᱰᱤᱧ ᱜᱮ ᱨᱮᱦᱚᱸ ᱩᱱᱤ ᱫᱚ ᱠᱚᱞᱥᱟ ᱢᱟᱜᱟᱲ ᱫᱚ ᱵᱟᱝᱜᱮ ᱞᱟᱹᱠᱛᱤᱠᱟᱱᱟ ᱪᱮᱫᱟᱜ ᱥᱮ ᱩᱱᱤᱦᱚᱸ ᱫᱷᱟᱹᱨᱛᱤ ᱨᱮ ᱵᱟᱧᱪᱟᱣ ᱛᱟᱦᱮᱱ ᱫᱚ ᱟᱭᱟᱜ ᱦᱚᱸ ᱚᱫᱷᱤᱠᱟᱨ ᱢᱮᱱᱟᱜ ᱛᱟᱭᱟ ᱥᱟᱫᱷᱤᱱ ᱵᱷᱟᱵᱛᱮ